ᱟᱞᱮ ᱟᱹᱛᱩ ᱨᱮᱫᱚ ᱦᱟᱸᱜ ᱵᱟᱹᱱᱩᱜ ᱟᱱᱟᱝ ᱯᱚᱛᱚᱵ ᱢᱩᱨᱟᱹᱭ ᱨᱟᱡᱽᱱᱚᱜᱚᱨ ᱠᱚᱫᱚ ᱨᱮᱫᱚ ᱦᱟᱸᱜ ᱢᱮᱱᱟᱜ ᱜᱮᱭᱟ ᱯᱚᱛᱚᱵ ᱢᱩᱨᱟᱹᱭ ᱤᱧ ᱫᱚᱦᱟᱸᱜ ᱤᱧ ᱠᱩᱥᱤᱭᱟᱜᱼᱟ ᱠᱟᱹᱦᱱᱤ ᱯᱚᱛᱚᱵ ᱢᱩᱨᱟᱹᱭ ᱜᱮ ᱥᱮᱨᱮᱧ ᱥᱮᱨᱮᱧ ᱠᱚ ᱥᱮᱨᱮᱧ ᱯᱚᱛᱚᱵ ᱢᱩᱨᱟᱹᱭ ᱠᱚ ᱟᱹᱰᱤ ᱡᱳᱨᱤᱧ ᱠᱩᱥᱤᱭᱟᱜᱼᱟ ᱮᱱᱮᱡ ᱥᱮᱨᱮᱧ ᱠᱚ ᱟᱹᱰᱤ ᱡᱳᱨ ᱨᱟᱹᱥᱠᱟᱹᱧ ᱵᱩᱡᱷᱟᱹᱣᱟ ᱮᱱᱮᱡ ᱥᱮᱨᱮᱧ ᱠᱚ ᱦᱩᱭᱩᱜᱼᱟ ᱟᱠᱷᱲᱟ ᱨᱮ ᱤᱧ ᱫᱩᱧ ᱥᱮᱱᱚᱜ ᱜᱮᱭᱟ ᱥᱮᱨᱮᱧ ᱠᱚᱦᱚᱸ ᱛᱮᱞᱟᱭ ᱜᱮᱭᱟ ᱚᱱᱟ ᱞᱟᱹᱜᱤᱫ ᱤᱧᱫᱚ ᱥᱮᱨᱮᱧ ᱯᱚᱛᱚᱵ ᱢᱩᱨᱟᱹᱭ ᱠᱚᱜᱮᱧ ᱠᱩᱥᱤᱭᱟᱜᱼᱟ ᱠᱟᱹᱦᱱᱤ ᱯᱚᱛᱚᱵ ᱢᱩᱨᱟᱹᱭ ᱠᱚᱜᱮᱧ ᱠᱩᱥᱤᱭᱟᱜᱼᱟ ᱤᱧᱫᱚ ᱪᱤᱠᱟᱹᱛᱮ ᱜᱤᱫᱽᱨᱟᱹ ᱠᱚᱦᱚᱸ ᱠᱟᱹᱦᱱᱤ ᱠᱚᱦᱚᱢ ᱞᱟᱹᱭ ᱫᱟᱲᱮ ᱠᱚᱣᱟ ᱟᱨ ᱮᱱᱮᱡ ᱥᱮᱨᱮᱧ ᱡᱚᱦᱚᱜ ᱦᱚᱸ ᱟᱠᱷᱲᱟ ᱠᱚᱨᱮ ᱫᱚᱢᱮᱧ ᱮᱱᱮᱡ ᱥᱮᱨᱮᱧᱟ ᱮᱱᱠᱷᱟᱱ ᱚᱱᱟᱨᱮ ᱟᱹᱰᱤᱜᱮ ᱨᱟᱹᱥᱠᱟᱹᱧ ᱵᱩᱡᱷᱟᱹᱣᱟ ᱚᱱᱟ ᱞᱟᱹᱜᱤᱫ ᱥᱮᱨᱮᱧ ᱠᱚᱛᱮ ᱢᱩᱨᱟᱹᱭ ᱠᱚᱜᱮ ᱫᱚᱢᱮᱧ ᱠᱩᱥᱤᱭᱟᱜᱼᱟ ᱜᱤᱫᱽᱨᱟᱹ ᱠᱚᱢ ᱞᱟᱹᱭ ᱫᱟᱲᱮᱣᱟᱠᱚᱣᱟ ᱤᱱᱟᱹ ᱫᱚ ᱵᱩᱲᱦᱤ ᱮᱨᱟ ᱦᱚᱲ ᱠᱟᱹᱱᱟᱹᱧ ᱤᱧ ᱢᱟ ᱜᱤᱫᱽᱨᱟᱹ ᱠᱚᱦᱚᱸ ᱵᱷᱩᱞᱟᱹᱣ ᱫᱟᱲᱮᱭᱟᱠᱚᱣᱟ ᱟᱨ ᱵᱟᱝᱠᱷᱟᱱ ᱪᱤᱠᱟᱹᱛᱮᱢ ᱵᱷᱩᱞᱟᱹᱣ ᱠᱚᱣᱟ ᱜᱤᱫᱽᱨᱟᱹ ᱠᱚ